ᱟᱵᱚᱣᱟᱜ ᱵᱷᱟᱨᱚᱛ ᱫᱤᱥᱚᱢ ᱨᱮ ᱥᱮ ᱥᱤᱧᱚᱛ ᱫᱤᱥᱚᱢ ᱨᱮᱫᱚ ᱞᱟᱹᱠᱛᱤᱭᱟᱱ ᱡᱤᱱᱤᱥ ᱠᱚ ᱵᱟᱹᱱᱩᱜ ᱛᱮ ᱠᱟᱹᱢᱤ ᱟᱥᱩᱞᱚᱜ ᱞᱟᱜᱤᱜ ᱥᱮ ᱡᱤᱭᱚᱱ ᱠᱷᱟᱸᱰᱟᱣ ᱞᱟᱹᱜᱤᱜ ᱵᱟᱦᱚᱨᱮ ᱫᱤᱥᱚᱢ ᱠᱚ ᱪᱟᱞᱟᱜ ᱠᱟᱱᱟ ᱟᱵᱚᱣᱟᱜ ᱥᱤᱧᱚᱛ ᱫᱤᱥᱚᱢ ᱨᱮ ᱥᱮ ᱵᱷᱟᱨᱚᱛ ᱫᱤᱥᱚᱢ ᱨᱮ ᱚᱱᱠᱟᱱ ᱞᱟᱹᱠᱛᱤᱭᱟᱱ ᱡᱤᱱᱤᱥ ᱠᱚ ᱛᱟᱦᱮᱸ ᱞᱮᱱᱠᱷᱟᱱ ᱥᱟᱱᱟᱢ ᱦᱚᱲ ᱜᱮ ᱟᱵᱚᱣᱟᱜ ᱥᱤᱧᱚᱛ ᱫᱤᱥᱚᱢ ᱥᱮ ᱵᱷᱟᱨᱚᱛ ᱫᱤᱥᱚᱢ ᱨᱮ ᱠᱟᱹᱢᱤ ᱠᱚ ᱧᱟᱢ ᱠᱮᱭᱟ ᱥᱮ ᱟᱠᱚᱣᱟᱜ ᱡᱤᱭᱚᱱ ᱠᱚ ᱠᱷᱟᱸᱰᱟᱣ ᱠᱮᱭᱟ ᱟᱨ ᱵᱟᱠᱚ ᱠᱟ ᱧᱟᱢᱮᱫ ᱛᱮ ᱵᱷᱟᱨᱚᱛ ᱫᱤᱥᱚᱢ ᱠᱷᱚᱱ ᱵᱟᱦᱚᱨᱮ ᱠᱚ ᱪᱟᱞᱟᱜ ᱠᱟᱱᱟ ᱡᱮᱞᱮᱠᱟ ᱟᱢᱮᱨᱤᱠᱟ ᱪᱤᱱ ᱚᱥᱴᱨᱮᱞᱤᱭᱟ ᱥᱤᱝᱜᱟᱯᱩᱨ ᱮᱢᱟᱱ ᱮᱢᱟᱱ ᱫᱤᱥᱚᱢ ᱠᱚ